ᱤᱧ ᱫᱚ ᱵᱟᱜᱟᱱ ᱠᱚᱨᱮ ᱦᱚᱸ ᱫᱟᱨᱮ ᱠᱚᱦᱚᱧ ᱨᱚᱦᱚᱭ ᱵᱟᱲᱟ ᱟᱠᱟᱫ ᱜᱮᱭᱟ ᱟᱨᱤᱧ ᱨᱚᱦᱚᱭ ᱟᱠᱟᱫᱟ ᱮᱠᱷᱚᱱᱳ ᱵᱤᱵᱷᱤᱱᱱᱚ ᱨᱚᱠᱚᱢ ᱫᱟᱨᱮ ᱱᱤᱭᱟᱹ ᱨᱮᱱᱟᱜ ᱵᱚᱨᱱᱚᱱᱟ ᱢᱮᱱ ᱠᱚᱨᱛᱮ ᱜᱮᱞᱮ ᱫᱚ ᱥᱚᱨᱴᱠᱟᱨᱴ ᱛᱮᱜᱮᱧ ᱞᱟᱹᱭᱟ ᱵᱟᱝ ᱱᱮᱛᱟᱨᱟᱜ ᱫᱟᱨᱮ ᱨᱮᱱᱟᱜ ᱵᱚᱞᱮ ᱫᱟᱲᱮ ᱥᱮ ᱜᱩᱨᱩᱛᱚ ᱱᱚᱶᱟ ᱫᱚ ᱞᱟᱹᱭ ᱛᱮᱦᱚᱸ ᱵᱟᱝ ᱪᱟᱵᱟᱜᱼᱟ ᱡᱟᱨ ᱠᱟᱨᱚᱱᱮ ᱫᱟᱨᱮ ᱫᱚ ᱚᱵᱳᱥᱥᱳᱭ ᱱᱮᱛᱟᱨ ᱫᱚ ᱫᱟᱨᱮ ᱨᱚᱦᱚᱭ ᱞᱟᱹᱠᱛᱤ ᱠᱟᱱ ᱛᱟᱵᱚᱱᱟ ᱥᱟᱱᱟᱢ ᱠᱩᱜᱮ ᱡᱮ ᱦᱟᱨᱮ ᱱᱮᱛᱟᱨ ᱫᱚ ᱫᱟᱨᱤ ᱠᱚ ᱠᱚ ᱜᱮᱫ ᱮᱫᱟ ᱥᱮᱠᱚ ᱢᱟᱜᱼᱟ ᱮᱫᱟ ᱫᱟᱨᱮ ᱱᱤᱭᱟᱹ ᱜᱮ ᱟᱵᱚᱣᱟᱜ ᱥᱟᱱᱟᱢ ᱠᱤᱪᱷᱩ ᱢᱮᱠᱥᱤᱢᱟᱢ ᱫᱟᱨᱮ ᱱᱤᱭᱮ ᱜᱮ ᱠᱟᱨᱵᱟᱨ ᱛᱟᱵᱚᱱ ᱫᱟᱨᱮ ᱱᱤᱭᱮ ᱜᱮ ᱡᱤᱵᱚᱱ ᱱᱤᱭᱟᱹ ᱫᱟᱨᱮ ᱨᱮᱱᱟᱜ ᱫᱟᱨᱮ ᱨᱮᱱᱟᱜ ᱨᱤᱱ ᱫᱚ ᱵᱚᱞᱮ ᱵᱟᱵᱚᱱ ᱢᱩᱪᱟᱹᱫ ᱫᱟᱲᱮᱭᱟᱜᱼᱟ ᱚᱱᱟ ᱥᱟᱶ ᱥᱟᱶᱛᱮ ᱥᱟᱱᱟᱢ ᱦᱚᱲ ᱜᱮᱧ ᱞᱟᱹᱭ ᱟᱠᱣᱟ ᱡᱮ ᱵᱟᱝ ᱫᱟᱨᱮ ᱨᱚᱦᱚᱭ ᱢᱟᱵᱚᱱ ᱢᱤᱫ ᱴᱮᱱ ᱦᱚᱲ ᱡᱩᱫᱤ ᱢᱚᱬᱮ ᱜᱚᱴᱮᱱ ᱠᱟᱛᱮᱫ ᱫᱟᱨᱮ ᱨᱚᱦᱚᱭ ᱨᱮᱦᱚᱸ ᱱᱤᱭᱟᱹ ᱫᱷᱟᱹᱨᱛᱤ ᱨᱮ ᱱᱤᱭᱟᱹ ᱚᱠᱥᱤᱡᱮᱱ ᱫᱚ ᱵᱟᱝ ᱚᱵᱷᱟᱵᱚᱜᱼᱟ ᱡᱟᱨ ᱠᱟᱨᱚᱱᱮ ᱱᱤᱭᱟᱹᱜᱮᱧ ᱢᱮᱱᱟ ᱵᱟᱝ ᱫᱟᱨᱮ ᱫᱚ ᱵᱚᱞᱮ ᱚᱵᱚᱥᱚᱭ ᱵᱩᱱ ᱨᱚᱦᱚᱭ ᱢᱤᱫ ᱴᱮᱡ ᱫᱟᱨᱮ ᱢᱟᱜᱼᱟ ᱠᱚᱨᱛᱮ ᱜᱮᱞᱮ ᱢᱚᱬᱮ ᱜᱚᱴᱮᱱ ᱫᱟᱨᱮ ᱨᱚᱦᱚᱭ ᱦᱳᱭᱳᱜᱼᱟ ᱱᱚᱠᱟ ᱞᱮᱠᱟᱱ ᱨᱤᱠᱟᱹᱭ ᱥᱮ ᱥᱟᱱᱟᱢ ᱦᱚᱲᱟᱜ ᱢᱚᱱᱮ ᱚᱱᱛᱚᱨ ᱵᱷᱤᱛᱨᱤ ᱨᱮ ᱡᱮᱱᱚ ᱱᱤᱭᱟᱹ ᱠᱟᱛᱷᱟ ᱞᱩᱛᱩᱨ ᱨᱮ ᱨᱮᱵᱮᱫ ᱫᱚᱦᱚ ᱠᱟᱛᱮᱫ ᱵᱚᱱ ᱪᱟᱞᱟᱜ ᱢᱟ